ᱵᱟᱸᱠᱩᱲᱟ ᱦᱚᱱᱚᱛ ᱨᱮ ᱦᱚᱭ ᱫᱟᱜ ᱫᱚ ᱟᱹᱰᱤ ᱜᱮ ᱱᱟᱯᱟᱭᱟ ᱱᱚᱰᱮ ᱞᱮ ᱛᱟᱦᱮᱱ ᱠᱟᱱ ᱜᱤᱨᱟᱹᱵᱟᱹᱥᱤ ᱦᱚᱲ ᱠᱚᱣᱟᱜ ᱡᱤᱭᱚᱱ ᱥᱮ ᱨᱤᱛᱩ ᱪᱮᱫ ᱞᱮᱠᱟ ᱮᱥᱮᱨ ᱮ ᱟᱹᱜᱩᱭᱟ ᱚᱱᱟ ᱦᱚᱸ ᱵᱚᱱ ᱵᱟᱰᱟᱭᱟ ᱟᱨ ᱡᱟᱦᱟᱱ ᱵᱚᱫᱚᱞ ᱧᱮᱞ ᱧᱟᱢᱚᱜ ᱠᱟᱱᱟ ᱥᱮ ᱚᱱᱟ ᱦᱚᱸ ᱵᱚᱱ ᱵᱟᱰᱟᱭᱟ ᱱᱚᱰᱮ ᱦᱚᱭ ᱫᱟᱜ ᱵᱟᱸᱠᱩᱲᱟ ᱦᱚᱱᱚᱛ ᱨᱮ ᱞᱮᱛᱟᱲ ᱜᱮ ᱮ ᱡᱟᱹᱯᱩᱫ ᱫᱤᱱ ᱧᱮᱞ ᱧᱟᱢᱚᱜᱼᱟ ᱤᱱᱟᱹ ᱛᱟᱭᱚᱢ ᱟᱫᱚ ᱡᱟᱹᱯᱩᱜ ᱨᱤᱛᱩ ᱠᱟᱱᱟ ᱟᱨ ᱫᱤᱱᱟᱹᱢ ᱡᱤᱭᱚᱱ ᱨᱮᱵᱚᱱ ᱧᱮᱞ ᱧᱟᱢᱟ ᱡᱟᱦᱟᱱᱟᱜ ᱮᱴᱠᱮᱴᱚᱬᱮ ᱥᱮ ᱵᱩᱜᱤ ᱵᱟᱹᱲᱤᱡ ᱫᱤᱱᱟᱹᱢ ᱡᱤᱭᱚᱱ ᱨᱮᱵᱚᱱ ᱧᱮᱞᱟ ᱫᱟᱜ ᱡᱟᱹᱯᱩᱫ ᱫᱤᱱ ᱨᱮ ᱮᱴᱠᱮᱴᱚᱬᱮ ᱫᱚ ᱦᱩᱭᱩᱜ ᱨᱮᱦᱚᱸ ᱢᱮᱱᱠᱷᱟᱱ ᱨᱚᱦᱚᱭ ᱠᱚ ᱪᱟᱥ ᱟᱵᱟᱫᱽ ᱠᱚ ᱨᱟᱠᱟᱵ ᱞᱟᱹᱜᱤᱫ ᱫᱚ ᱟᱹᱰᱤ ᱱᱟᱯᱟᱭᱟ ᱫᱤᱱᱟᱹᱢ ᱡᱤᱭᱚᱱ ᱫᱚ ᱠᱟᱹᱢᱤ ᱠᱟᱹᱥᱱᱤ ᱛᱟᱞᱟ ᱛᱮᱜᱮ ᱯᱟᱨᱚᱢᱚᱜᱼᱟ ᱟᱨ ᱟᱵᱚ ᱟᱵᱚᱱ ᱵᱟᱲᱟᱭ ᱜᱮᱭᱟ ᱵᱚᱱ ᱥᱟᱱᱛᱟᱲ ᱦᱚᱯᱚᱱ ᱢᱟ ᱪᱟᱥ ᱠᱟᱹᱢᱤ ᱨᱮᱜᱮ ᱡᱚᱛᱚ ᱠᱷᱚᱱ ᱡᱟᱹᱥᱛᱤ ᱡᱚᱯᱲᱟᱣ ᱢᱮᱱᱟᱜ ᱠᱟᱜ ᱵᱚᱱᱟ ᱚᱱᱟᱛᱮ ᱞᱟᱹᱭ ᱜᱟᱱᱚᱜᱼᱟ ᱡᱮ ᱞᱟᱹᱭ ᱜᱟᱱᱚᱜᱼᱟ ᱵᱟᱸᱠᱩᱲᱟ ᱦᱚᱱᱚᱛ ᱨᱮ ᱦᱚᱭ ᱫᱟᱜ ᱫᱚ ᱱᱟᱯᱟᱭ ᱜᱮᱭᱟ ᱟᱨ ᱤᱱᱟᱹ ᱥᱟᱶᱛᱮ ᱨᱤᱛᱩ ᱦᱚᱸ ᱱᱟᱯᱟᱭ ᱜᱮᱭᱟ ᱟᱨ ᱫᱤᱱᱟᱹᱢ ᱡᱤᱭᱚᱱ ᱦᱚᱸ ᱱᱟᱯᱟᱭ ᱜᱮ ᱵᱤᱛᱟᱹᱜ ᱠᱟᱱᱟ